ᱱᱚᱣᱟ ᱴᱚᱴᱷᱟ ᱨᱮᱱ ᱦᱚᱲ ᱠᱚᱫᱚ ᱟᱠᱚᱣᱟᱜ ᱫᱷᱚᱨᱚᱢ ᱨᱮᱭᱟᱜ ᱡᱟᱦᱟᱸ ᱛᱤᱱᱟᱹᱜ ᱜᱮ ᱢᱮᱱᱟᱜᱼᱟ ᱨᱟᱭᱨᱤᱛ ᱥᱮ ᱚᱱᱟ ᱫᱷᱚᱨᱚᱢ ᱟᱠᱚᱨᱮᱱ ᱯᱤᱲᱦᱤ ᱴᱷᱮᱱ ᱫᱚᱠᱚ ᱥᱮᱴᱮᱨᱟ ᱡᱟᱦᱟᱸ ᱛᱤᱱᱟᱹᱜ ᱜᱮ ᱟᱵᱚ ᱦᱚᱲ ᱦᱚᱯᱚᱱ ᱠᱚ ᱢᱮᱱᱟᱜ ᱵᱚᱱᱟ ᱥᱮ ᱡᱟᱦᱟᱱᱟᱜ ᱜᱮ ᱦᱩᱭᱩᱜᱼᱟ ᱟᱵᱚᱣᱟᱜ ᱵᱚᱸᱜᱟ ᱵᱩᱨᱩ ᱚᱱᱟᱨᱮ ᱚᱱᱟ ᱫᱚ ᱢᱟᱲᱟᱝ ᱠᱷᱚᱱᱟᱜ ᱫᱤᱱ ᱱᱮᱸᱰᱟ ᱜᱚᱴᱟ ᱠᱟᱛᱮᱫ ᱦᱩᱭᱩᱜᱼᱟ ᱴᱟᱴᱠᱟ ᱫᱚ ᱱᱟᱦᱟᱜ ᱵᱟᱝ ᱠᱚᱨᱟᱜᱼᱟ ᱢᱟᱲᱟᱝ ᱨᱮᱠᱚ ᱫᱤᱱᱟ ᱡᱮ ᱱᱤᱭᱟᱹ ᱦᱤᱞᱳᱜ ᱩᱢᱩᱠ ᱫᱤᱱᱨᱮ ᱱᱚᱣᱟᱵᱚᱱ ᱵᱚᱸᱜᱟᱼᱟ ᱟᱨ ᱚᱱᱟ ᱫᱤᱱ ᱥᱮᱴᱮᱨ ᱞᱮᱱᱠᱷᱟᱱ ᱤᱱᱟᱹ ᱦᱤᱞᱳᱜ ᱫᱚ ᱚᱱᱟ ᱦᱚᱲ ᱠᱚᱫᱚ ᱩᱱᱠᱩ ᱫᱚ ᱠᱚᱲᱟᱼᱠᱩᱲᱤ ᱦᱟᱲᱟᱢᱼᱵᱩᱲᱦᱤ ᱜᱤᱫᱟᱹᱨᱼᱯᱤᱫᱟᱹᱨ ᱥᱟᱱᱟᱢ ᱞᱮᱠᱟᱱ ᱦᱚᱲ ᱤᱱᱟᱹ ᱦᱤᱞᱳᱜ ᱫᱚ ᱚᱸᱰᱮ ᱠᱚ ᱥᱮᱱᱚᱜᱼᱟ ᱟᱨ ᱠᱚ ᱵᱚᱸᱜᱟ ᱵᱩᱨᱩᱭᱟ ᱮᱱᱠᱷᱟᱱ ᱚᱸᱰᱮ ᱡᱟᱦᱟᱸ ᱠᱚ ᱥᱮᱱ ᱮᱱᱟ ᱚᱸᱰᱮᱠᱚ ᱧᱮᱞᱟ ᱡᱚᱛᱚ ᱦᱚᱲᱛᱮ ᱟᱨ ᱚᱱᱟ ᱵᱚᱸᱜᱟ ᱠᱚ ᱧᱮᱞᱟᱠᱚ ᱪᱮᱫᱟᱠᱚ ᱟᱨ ᱠᱚ ᱚᱱᱟ ᱢᱟᱱᱮ ᱛᱮᱦᱮᱧ ᱡᱩᱫᱤ ᱦᱟᱲᱟᱢ ᱧᱚᱜ ᱦᱚᱲᱮ ᱵᱚᱸᱜᱟᱭᱮᱫ ᱠᱷᱟᱱ ᱮᱱᱠᱷᱟᱱ ᱩᱱᱤ ᱧᱮᱞ ᱠᱟᱛᱮᱫ ᱚᱱᱟ ᱡᱟᱦᱟᱸᱭ ᱠᱚ ᱦᱟᱸᱜ ᱠᱚ ᱧᱮᱞᱮᱜ ᱟᱠᱚ ᱩᱱᱠᱩ ᱟᱭᱳ ᱦᱚᱲ ᱠᱚ ᱥᱮ ᱜᱤᱫᱽᱨᱟᱹ ᱠᱚ ᱩᱱᱠᱩ ᱦᱚᱸᱠᱚ ᱥᱩᱨᱩᱜ ᱫᱚ ᱮᱱᱠᱷᱟᱱ ᱩᱱᱠᱩ ᱠᱚᱦᱚᱸ ᱚᱱᱟ ᱠᱚ ᱧᱮᱞᱟ ᱟᱨ ᱩᱱᱠᱩ ᱚᱱᱟ ᱯᱤᱲᱦᱤ ᱡᱮ ᱤᱧᱤᱧ ᱪᱮᱫ ᱠᱮᱜᱼᱟ ᱤᱧᱤᱧ ᱵᱚᱸᱜᱟᱭᱮᱫᱟ ᱟᱨ ᱟᱞᱮᱨᱮᱱ ᱜᱤᱫᱟᱹᱨ ᱠᱚ ᱥᱮ ᱦᱤᱡᱩᱜ ᱠᱟᱱ ᱯᱤᱲᱦᱤ ᱠᱚᱦᱚᱸ ᱱᱚᱣᱟ ᱠᱚᱠᱚ ᱟᱞᱚ ᱠᱚ ᱦᱤᱲᱤᱧ ᱢᱟ ᱟᱞᱚ ᱟᱫᱚᱜ ᱢᱟ ᱵᱚᱸᱜᱟᱼᱵᱩᱨᱩ ᱠᱚ ᱟᱞᱚ ᱠᱚ ᱦᱤᱲᱤᱧ ᱠᱚᱢᱟ ᱚᱱᱟ ᱞᱟᱹᱜᱤᱫ ᱩᱱᱠᱩ ᱦᱚᱸ ᱱᱤᱨᱵᱟᱨ ᱠᱚ ᱛᱟᱦᱮᱸ ᱦᱚᱪᱚ ᱠᱚᱣᱟ ᱚᱱᱟ ᱠᱚᱫᱚ ᱠᱚ ᱞᱟᱹᱭᱟ ᱠᱚᱣᱟ ᱡᱮ ᱱᱚᱸᱰᱮ ᱫᱚ ᱱᱩᱭᱵᱚᱱ ᱵᱚᱸᱜᱟ ᱟᱭᱟ ᱯᱷᱟᱨᱱᱟ ᱦᱤᱞᱳᱜ ᱫᱚ ᱯᱷᱟᱨᱱᱟ ᱵᱚᱱ ᱵᱚᱸᱜᱟ ᱟᱭᱟ ᱟᱨ ᱱᱚᱝᱠᱟ ᱵᱚᱱ ᱵᱚᱸᱜᱟᱣᱟᱭᱟ ᱱᱚᱝᱠᱟ ᱵᱚᱸᱜᱟ ᱱᱩᱭᱫᱚᱭ ᱠᱩᱥᱤᱭᱟᱜᱼᱟ ᱚᱱᱠᱟ ᱢᱟᱱᱮ ᱚᱱᱠᱟ ᱫᱟᱨᱟᱭᱛᱮ ᱯᱤᱲᱦᱤ ᱠᱷᱚᱱᱟᱜ ᱯᱤᱲᱦᱤ ᱦᱮᱡ ᱟᱹᱜᱩ ᱟᱠᱟᱱᱟ ᱟᱨ ᱚᱱᱠᱟ ᱛᱮᱜᱮ ᱯᱤᱲᱦᱤ ᱠᱷᱚᱱᱟᱜ ᱯᱤᱲᱦᱤ ᱫᱷᱟᱹᱵᱤᱡ ᱥᱮᱴᱮᱨᱚᱜᱼᱟ ᱟᱨ ᱡᱟᱦᱟᱸᱞᱮᱠᱟ ᱮᱱᱮᱡ ᱥᱮᱨᱮᱧ ᱠᱚᱛᱮᱦᱚᱸ ᱠᱤᱪᱷᱩ ᱠᱤᱪᱷᱩ ᱵᱚᱸᱜᱟᱼᱵᱩᱨᱩ ᱠᱚᱣᱟᱜ ᱫᱚ ᱥᱮᱨᱮᱧ ᱫᱩᱨᱟᱹᱝ ᱦᱚᱸ ᱢᱮᱱᱟᱜᱼᱟ ᱚᱱᱠᱟ ᱠᱟᱛᱮᱫ ᱦᱚᱸ ᱯᱤᱲᱦᱤ ᱠᱷᱚᱱᱟ ᱯᱤᱲᱦᱤ ᱥᱮᱴᱮᱨᱚᱜᱼᱟ ᱟᱨ ᱚᱱᱠᱟ ᱠᱟᱛᱮᱦᱚᱸ ᱟᱵᱚᱣᱟᱜ ᱱᱚᱣᱟ ᱵᱚᱸᱜᱟᱼᱵᱩᱨᱩ ᱫᱷᱚᱨᱚᱢ ᱨᱮᱭᱟᱜ ᱠᱟᱛᱷᱟ ᱜᱤᱫᱟᱹᱨᱼᱯᱤᱫᱟᱹᱨ ᱢᱟᱱᱮ ᱯᱤᱲᱦᱤ ᱵᱤᱫᱟᱹᱞ ᱯᱤᱲᱦᱤ ᱦᱮᱡ ᱦᱤᱡᱩᱜᱼᱟ ᱱᱟᱯᱟᱭᱛᱮ ᱟᱨ ᱡᱟᱦᱟᱸ ᱦᱤᱞᱳ ᱵᱚᱸᱜᱟᱜ ᱤᱱᱟᱹ ᱦᱤᱞᱼᱢᱟ ᱡᱚᱛᱚ ᱦᱚᱲ ᱠᱚ ᱥᱩᱨᱩᱜᱼᱟ ᱡᱚᱛᱚ ᱦᱚᱲ ᱠᱚ ᱧᱮᱞᱟ ᱮᱱᱠᱷᱟᱱ ᱚᱱᱟ ᱠᱟᱛᱷᱟ ᱡᱚᱛᱚ ᱦᱚᱲ ᱠᱚ ᱴᱷᱤᱠᱟᱹᱭᱟ